ᱱᱟᱦᱟᱜ ᱡᱩᱜᱽ ᱨᱮᱱᱟᱜ ᱯᱨᱳᱜᱨᱟᱢ ᱠᱚ ᱱᱤᱭᱟᱹ ᱫᱚ ᱤᱧᱟᱹᱜ ᱦᱩᱸᱫᱤᱥ ᱛᱮᱫᱚ ᱵᱷᱟᱹᱜᱤ ᱫᱚ ᱵᱟᱝ ᱦᱩᱭᱩᱜ ᱠᱟᱱᱟ ᱪᱮᱫᱟᱜ ᱡᱮ ᱧᱤᱫᱟᱹ ᱠᱟᱛᱮᱫ ᱡᱚᱛᱚ ᱴᱚᱴᱷᱟ ᱨᱮᱜᱮ ᱡᱟᱦᱟᱸ ᱠᱚᱨᱮᱫ ᱯᱨᱳᱜᱨᱟᱢ ᱦᱩᱭᱩᱜ ᱠᱟᱱᱟ ᱚᱱᱟ ᱴᱚᱴᱷᱟᱨᱮ ᱟᱹᱰᱤᱜᱟᱱ ᱠᱩᱲᱤ ᱠᱩᱲᱤ ᱠᱚ ᱦᱚᱲ ᱠᱩᱲᱤ ᱠᱚ ᱮᱢᱚᱱ ᱠᱤ ᱵᱟᱹᱲᱤᱡ ᱦᱚᱨ ᱥᱮᱫ ᱟᱹᱰᱤ ᱠᱚ ᱞᱟᱦᱟᱜ ᱠᱟᱱᱟ ᱚᱱᱟ ᱠᱚ ᱠᱟᱨᱚᱱᱛᱮ ᱤᱧᱫᱚ ᱱᱤᱭᱟᱹ ᱯᱨᱳᱜᱨᱟᱢ ᱠᱚᱫᱚ ᱵᱷᱟᱹᱜᱤ ᱵᱟᱹᱧ ᱢᱚᱱᱮᱭᱟᱜᱼᱟ ᱪᱮᱫᱟᱜ ᱡᱮ ᱡᱟᱦᱟᱸ ᱡᱟᱭᱜᱟ ᱨᱮᱜᱮ ᱟᱸᱡᱚᱢᱚᱜ ᱠᱟᱱ ᱯᱨᱳᱜᱨᱟᱢ ᱦᱩᱭᱩᱜ ᱠᱟᱱᱟ ᱚᱱᱟ ᱡᱟᱭᱜᱟ ᱨᱮᱜᱮ ᱧᱮᱞᱟᱢ ᱦᱟᱱᱮ ᱤᱭᱟᱹ ᱦᱚᱭᱛᱳ ᱠᱚᱲᱟ ᱠᱚ ᱜᱚᱡ ᱠᱮᱫᱮᱭᱟ ᱦᱳᱭᱛᱳ ᱠᱩᱲᱤ ᱠᱚ ᱜᱚᱡ ᱠᱮᱫᱮᱭᱟ ᱮᱢᱚᱱᱠᱤ ᱠᱚᱲᱟᱼᱠᱩᱲᱤ ᱠᱚᱦᱚᱸ ᱠᱚ ᱪᱟᱞᱟᱜ ᱠᱟᱱᱟ ᱚᱲᱟᱜ ᱠᱷᱚᱱ ᱡᱮ ᱯᱨᱳᱜᱨᱟᱢ ᱧᱮᱞ ᱧᱩᱛᱩᱢ ᱛᱮ ᱠᱤᱱᱛᱩ ᱯᱨᱳᱜᱨᱟᱢ ᱴᱟᱺᱰᱤ ᱨᱮᱫᱚ ᱵᱟᱠᱚ ᱛᱟᱦᱮᱱ ᱠᱟᱱᱟ ᱢᱤᱫᱴᱮᱱ ᱱᱤᱭᱟᱹ ᱫᱚ ᱠᱷᱟᱹᱞᱤ ᱵᱟᱦᱱᱟ ᱠᱟᱱᱟ ᱡᱮ ᱯᱨᱳᱜᱨᱟᱢ ᱧᱮᱞᱤᱧ ᱪᱟᱞᱟᱜ ᱠᱟᱱᱟ ᱛᱚᱵᱮ ᱯᱨᱳᱜᱨᱟᱢ ᱠᱷᱚᱱ ᱮᱴᱟᱜ ᱥᱮᱫ ᱪᱟᱞᱟᱜ ᱠᱟᱱᱟ ᱚᱱᱮ ᱚᱱᱟ ᱠᱷᱟᱹᱛᱤᱨ ᱱᱤᱭᱟᱹ ᱯᱨᱳᱜᱨᱟᱢ ᱫᱚ ᱮᱠᱫᱚᱢ ᱵᱷᱟᱹᱜᱤ ᱫᱚ ᱟᱹᱰᱤᱜᱮ ᱵᱟᱹᱧ ᱢᱚᱱᱮᱭᱟ ᱪᱮᱫᱟᱜ ᱡᱮ ᱱᱤᱭᱟᱹ ᱯᱨᱳᱜᱨᱟᱢ ᱠᱚᱨᱮᱜ ᱟᱨ ᱦᱚᱲᱟᱜ ᱪᱮᱫ ᱠᱚ ᱡᱤᱱᱤᱥ ᱵᱟᱹᱲᱤᱡᱚᱜ ᱠᱟᱱᱟ ᱟᱭᱢᱟ ᱦᱚᱲ ᱠᱚ ᱜᱚᱡᱚᱜ ᱠᱟᱱᱟ ᱚᱱᱮ ᱚᱱᱟ ᱯᱚᱠᱠᱷᱮᱛᱮ ᱱᱤᱭᱟᱹ ᱯᱨᱳᱜᱨᱟᱢ ᱫᱚ ᱟᱨᱠᱤ ᱵᱷᱟᱹᱜᱤ ᱫᱚ ᱵᱟᱹᱧ ᱢᱚᱱᱮᱭᱟ